ᱤᱧᱟᱹᱝ ᱠᱷᱮᱞᱳᱰ ᱫᱚ ᱟᱭᱢᱟ ᱰᱷᱮᱨ ᱜᱮ ᱢᱮᱱᱟᱜᱼᱟ ᱛᱚ ᱟᱹᱰᱤ ᱟᱸᱴᱤᱧ ᱠᱩᱥᱤᱭᱟᱜᱼᱟ ᱯᱷᱩᱴᱵᱚᱞ ᱠᱷᱮᱞᱳᱰ ᱜᱮ ᱛᱚ ᱟᱭᱢᱟ ᱦᱚᱲᱞᱮ ᱛᱟᱦᱮᱱᱟ ᱯᱷᱩᱴᱵᱚᱞ ᱠᱷᱮᱞᱳᱰ ᱨᱮᱫᱚ ᱟᱨ ᱨᱟᱹᱥᱟᱠᱟᱹ ᱜᱮ ᱟᱹᱭᱠᱟᱹᱜᱼᱟ ᱠᱷᱮᱞᱳᱰᱚᱜ ᱦᱚᱸ ᱟᱨ ᱡᱮ ᱫᱟᱹᱲ ᱵᱟᱲᱟᱭ ᱦᱚᱸ ᱢᱚᱡᱽ ᱜᱮ ᱵᱩᱡᱷᱟᱹᱜᱼᱟ ᱟᱨ ᱠᱟᱹᱢᱤ ᱴᱟᱹᱢᱤ ᱦᱚᱸ ᱟᱥᱠᱮᱛ ᱵᱟᱝ ᱵᱩᱡᱷᱟᱹᱜᱼᱟ ᱦᱚᱲᱢᱚ ᱠᱚ ᱯᱷᱮᱨᱮᱥᱚᱜᱼᱟ ᱟᱨ